ᱟᱞᱮ ᱵᱟᱸᱠᱩᱲᱟ ᱦᱚᱱᱚᱛᱨᱮ ᱨᱩᱣᱟᱹ ᱦᱟᱹᱥᱩ ᱦᱩᱭ ᱞᱮᱱᱠᱷᱟᱱ ᱟᱞᱮ ᱥᱟᱥᱛᱷᱚ ᱠᱮᱱᱫᱨᱚ ᱞᱮ ᱪᱟᱞᱟᱜ ᱜᱮᱭᱟ ᱛᱚ ᱥᱟᱥᱛᱷᱚ ᱠᱮᱱᱫᱨᱚ ᱨᱮ ᱵᱷᱟᱹᱜᱮ ᱜᱮ ᱪᱤᱠᱤᱛᱥᱟ ᱨᱮᱱᱟᱜ ᱥᱩᱵᱤᱫᱷᱟ ᱢᱮᱱᱟᱜ ᱟᱱᱟ ᱟᱨ ᱡᱚᱫᱤ ᱚᱱᱠᱟ ᱧᱤᱫᱟᱹ ᱧᱩᱛᱟᱹᱛ ᱨᱩᱣᱟᱹ ᱦᱩᱭ ᱞᱮᱱᱠᱷᱟᱱ ᱥᱟᱥᱛᱷᱚ ᱠᱮᱱᱫᱨᱚ ᱵᱟᱞᱮ ᱪᱟᱞᱟᱣ ᱫᱟᱲᱮᱭᱟᱜ ᱠᱷᱟᱱ ᱫᱚ ᱦᱮᱸ ᱟᱛᱳ ᱨᱮᱜᱮ ᱟᱥᱟ ᱫᱤᱫᱤ ᱢᱮᱱᱟᱜ ᱠᱟᱫᱮᱭᱟ ᱛᱚ ᱩᱱᱤ ᱴᱷᱮᱱ ᱠᱷᱚᱱᱟᱜ ᱵᱚᱦᱚᱜ ᱨᱟᱱ ᱠᱚ ᱨᱩᱣᱟᱹ ᱨᱟᱱ ᱠᱚᱞᱮ ᱟᱜᱩᱭ ᱜᱮᱭᱟ ᱟᱨ ᱡᱟᱦᱟᱸᱭ ᱠᱚ ᱦᱟᱢᱟᱞ ᱦᱚᱲᱢᱚ ᱢᱮᱱᱟᱜ ᱠᱚᱣᱟ ᱦᱟᱢᱟᱞ ᱦᱚᱲᱢᱚ ᱠᱟᱨᱰ ᱠᱚᱭ ᱵᱮᱱᱟᱣ ᱟᱠᱚᱣᱟ ᱛᱟᱨᱯᱚᱨᱮ ᱜᱟ ᱰᱤ ᱠᱚᱭ ᱵᱮᱵᱚᱥᱛᱷᱟ ᱟᱠᱚᱣᱟ ᱛᱟᱨᱯᱚᱨᱮ ᱦᱚᱥᱯᱤᱴᱟᱞ ᱠᱚᱨᱮᱜ ᱦᱚᱸ ᱵᱷᱚᱨᱛᱤ ᱠᱟᱠᱚ ᱜᱮᱭᱟ ᱛᱚ ᱟᱨ ᱡᱚᱫᱤ ᱢᱟᱨᱟᱝ ᱢᱟᱨᱟᱝ ᱨᱩᱣᱟᱹ ᱠᱚ ᱡᱚᱴᱟᱣ ᱞᱮᱱᱠᱷᱟᱱ ᱚᱱᱟ ᱠᱷᱟᱱ ᱫᱚ ᱞᱟᱹᱴᱩ ᱞᱟᱹᱴᱩᱣᱟᱜ ᱦᱚᱥᱯᱤᱴᱟᱞ ᱞᱮ ᱪᱟᱞᱟᱜ ᱜᱮᱭᱟ